ᱦᱩᱰᱤᱧ ᱜᱤᱫᱽᱨᱟᱹᱣᱟᱜ ᱯᱩᱛᱷᱤ ᱫᱚ ᱟᱹᱰᱤ ᱨᱚᱢᱚᱡᱽ ᱜᱮᱭᱟ ᱜᱤᱫᱽᱨᱟᱹ ᱠᱚᱣᱟᱜ ᱢᱚᱱᱮ ᱟᱹᱰᱤ ᱡᱚᱨ ᱮ ᱚᱨ ᱛᱟᱠᱚᱣᱟ ᱟᱨ ᱦᱩᱰᱤᱧ ᱜᱤᱫᱽᱨᱟᱹᱣᱟᱜ ᱯᱩᱛᱷᱤ ᱫᱚ ᱟᱹᱰᱤ ᱨᱚᱝ ᱵᱮᱨᱚᱝ ᱛᱮ ᱥᱟᱡᱟᱣ ᱛᱟᱦᱮᱱᱟ ᱡᱟᱦᱟᱱᱟᱜ ᱚᱠᱷᱚ ᱠᱚ ᱛᱟᱦᱮᱸᱭᱮ ᱯᱟᱱ ᱪᱤᱞᱤ ᱨᱮᱱᱟᱜ ᱤᱥᱠᱤᱨᱤᱯᱴ ᱛᱟᱦᱮᱸᱭᱮᱱ ᱡᱮ ᱡᱮᱢᱚᱱ ᱥᱟᱱᱛᱟᱲᱤ ᱪᱤᱠᱤ ᱯᱟᱲᱦᱟᱣ ᱚᱠᱛᱚ ᱚᱱᱟ ᱪᱤᱠᱤ ᱨᱮ ᱡᱮᱢᱚᱱ ᱚᱛ ᱚᱛ ᱪᱤᱠᱤ ᱨᱮ ᱯᱟᱥᱮ ᱨᱮᱫᱚ ᱫᱷᱟᱹᱨᱛᱤ ᱨᱮᱭᱟᱜ ᱪᱤᱛᱟᱹᱨ ᱛᱟᱦᱮᱱᱟ ᱤᱨ ᱪᱤᱠᱤ ᱨᱮᱭᱟᱜ ᱛᱟᱥᱮ ᱨᱮ ᱫᱚ ᱦᱳᱲᱳ ᱤᱨ ᱨᱮᱭᱟᱜ ᱪᱤᱛᱟᱹᱨ ᱛᱟᱦᱮᱱᱟ ᱟᱢ ᱤᱧ ᱪᱤᱠᱤ ᱨᱮᱭᱟᱜ ᱫᱚ ᱵᱟᱨ ᱦᱚᱲ ᱯᱟᱥᱮ ᱯᱟᱥᱮ ᱛᱤᱸᱜᱩ ᱠᱟᱛᱮᱜ ᱠᱤᱱ ᱩᱫᱩᱜ ᱠᱚᱜᱼᱟ ᱱᱚᱝᱠᱟ ᱞᱮᱠᱟᱛᱮ ᱪᱤᱛᱟᱹᱨ ᱩᱫᱩᱜ ᱛᱟᱦᱮᱱᱟ ᱟᱨ ᱨᱚᱝ ᱵᱮᱨᱚᱝ ᱛᱮ ᱥᱟᱡᱟᱣ ᱛᱟᱦᱮᱱᱟ ᱦᱟᱹᱛᱤ ᱜᱷᱚᱲᱟ ᱥᱟᱫᱚᱢ ᱱᱚᱝᱠᱟ ᱞᱮᱠᱟ ᱛᱟᱦᱮᱱᱟ ᱡᱟᱦᱟᱸ ᱫᱚ ᱜᱤᱫᱽᱨᱟᱹᱣᱟᱜ ᱢᱚᱱᱮ ᱚᱸᱰᱮ ᱜᱮ ᱫᱚᱦᱚᱭᱟ ᱟᱨ ᱢᱮᱫ ᱠᱤᱱ ᱦᱚᱸ ᱦᱟᱱᱛᱮ ᱱᱟᱛᱮ ᱵᱟᱝ ᱪᱟᱞᱟᱜ ᱟ ᱚᱱᱟ ᱨᱚᱝ ᱵᱮᱨᱚᱝ ᱥᱮᱫ ᱜᱮ ᱜᱤᱫᱽᱨᱟᱹ ᱫᱚᱠᱚ ᱠᱚᱭᱚᱜᱟ ᱟᱨ ᱩᱱᱠᱩᱣᱟᱜ ᱢᱚᱱᱮ ᱫᱚ ᱛᱚᱠᱷᱚᱱ ᱜᱤ ᱜᱟᱹᱰᱤᱭᱟᱹᱜ ᱟ ᱟᱨ ᱜᱟᱹᱰᱤᱭᱟᱹᱣ ᱥᱟᱶ ᱛᱮ ᱜᱤᱫᱽᱨᱟᱹ ᱚᱱᱟ ᱧᱮᱞ ᱠᱟᱛᱜ ᱨᱟᱹᱥᱠᱟᱹ ᱠᱚ ᱵᱩᱡᱷᱟᱹᱣᱟ ᱟᱨ ᱥᱟᱶᱛᱮ ᱯᱟᱲᱦᱟᱣ ᱦᱚᱸ ᱵᱩᱡᱷᱟᱹᱣ ᱥᱟᱱᱟ ᱠᱚᱣᱟ ᱯᱟᱲᱦᱟᱣ ᱨᱮᱭᱟᱜ ᱨᱤᱠᱟᱹ ᱠᱚ ᱫᱚᱦᱚᱭᱟ ᱱᱚᱝᱠᱟ ᱞᱮᱠᱟᱛᱮ ᱦᱩᱰᱤᱧ ᱜᱤᱫᱽᱨᱟᱹᱣᱟᱜ ᱯᱩᱛᱷᱤ ᱫᱚ ᱟᱹᱰᱤ ᱪᱮᱦᱨᱟ ᱫᱷᱟᱨᱟ ᱟᱨ ᱨᱚᱢᱚᱡᱽ ᱜᱤᱭᱟ